ᱧᱮᱞᱚᱜᱼᱟ ᱤᱧᱟᱹᱜ ᱴᱚᱴᱷᱟ ᱨᱮᱱᱟᱜ ᱦᱚᱭ ᱫᱟᱜ ᱱᱤᱛᱚᱜ ᱵᱚᱞᱛᱮ ᱫᱚ ᱟᱵᱚᱣᱟᱜ ᱱᱚᱣᱟ ᱥᱮᱨᱢᱟ ᱨᱮ ᱞᱟᱹᱭ ᱞᱮᱠᱷᱟᱱ ᱫᱚ ᱦᱚᱭ ᱫᱟᱜ ᱫᱚ ᱡᱚᱠᱷᱚᱱ ᱟᱵᱚᱦᱟᱣᱟ ᱯᱚᱨᱤᱵᱚᱨᱛᱚᱱ ᱦᱩᱭᱩᱜᱼᱟ ᱩᱱᱜᱮ ᱦᱚᱭ ᱫᱟᱜ ᱠᱚ ᱥᱮ ᱫᱟᱜ ᱠᱚ ᱦᱤᱡᱩᱜᱼᱟ ᱢᱮᱱᱠᱷᱟᱱ ᱧᱮᱞᱚᱜᱚᱜᱼᱟ ᱡᱟᱹᱥᱛᱤ ᱠᱟᱭ ᱛᱮᱫᱚ ᱪᱟᱹᱛ ᱵᱟᱹᱭᱥᱟᱹᱠ ᱫᱤᱱ ᱜᱮ ᱦᱚᱭ ᱫᱟᱜ ᱫᱚ ᱵᱟᱹᱲᱛᱤ ᱠᱟᱭᱛᱮ ᱧᱮᱞ ᱧᱟᱢᱚᱜᱼᱟ ᱦᱚᱭ ᱫᱟᱜ ᱫᱚ ᱦᱚᱭ ᱫᱟᱜ ᱦᱮᱡ ᱞᱮᱱᱠᱷᱟᱱ ᱟᱵᱚᱣᱟᱜ ᱚᱲᱟᱜ ᱫᱩᱣᱟᱹᱨ ᱡᱟᱦᱟᱸ ᱠᱷᱚᱲ ᱪᱟᱞ ᱥᱮ ᱡᱷᱩᱯᱲᱤ ᱚᱲᱟᱜ ᱠᱟᱹᱴᱤᱡ ᱡᱳᱨ ᱧᱚᱜ ᱛᱮ ᱦᱚᱭ ᱞᱮᱠᱷᱟᱱ ᱚᱱᱟ ᱠᱚᱫᱚ ᱡᱷᱚᱛᱚ ᱩᱞᱟᱹᱴ ᱯᱟᱞᱟᱴ ᱜᱚᱜ ᱠᱟᱜᱼᱟᱭ ᱥᱮ ᱥᱩᱨ ᱥᱩᱯᱩᱨ ᱫᱟᱨᱮ ᱱᱟᱹᱲᱤ ᱥᱮ ᱚᱲᱟᱜ ᱥᱩᱨ ᱨᱮ ᱫᱟᱨᱮ ᱠᱚ ᱨᱟᱹᱯᱩᱫ ᱞᱮᱱᱠᱷᱟᱱ ᱚᱲᱟᱜ ᱫᱩᱣᱟᱹᱨ ᱠᱚ ᱱᱚᱥᱴᱚ ᱫᱟᱲᱮᱭᱟᱜᱼᱟ ᱚᱱᱠᱟᱜᱮ ᱧᱮᱞᱚᱜᱼᱟ ᱟᱨᱦᱚᱸ ᱟᱭᱢᱟ ᱞᱮᱠᱟᱱ ᱡᱤᱱᱤᱥ ᱡᱮᱢᱚᱱ ᱦᱚᱭ ᱫᱟᱜ ᱥᱚᱢᱚᱭ ᱱᱤᱡᱮ ᱦᱚᱸ ᱟᱨᱠᱤ ᱡᱟᱦᱟᱱᱟᱜ ᱠᱟᱹᱢᱤᱭᱟᱢ ᱛᱚ ᱟᱛᱳ ᱚᱲᱟᱜ ᱨᱮᱱ ᱦᱚᱲ ᱠᱟᱱᱟᱢ ᱠᱟᱹᱢᱤ ᱜᱮᱭᱟᱢ ᱵᱟᱭᱨᱮ ᱦᱚᱸᱢ ᱪᱟᱞᱟᱜᱼᱟ ᱢᱤᱫᱴᱟᱝ ᱦᱚᱭ ᱫᱟᱜ ᱦᱮᱡ ᱞᱮᱱᱠᱷᱟᱱ ᱥᱮ ᱟᱢ ᱥᱩᱨ ᱨᱮ ᱦᱮᱡ ᱥᱮᱴᱮᱨ ᱞᱮᱱᱠᱷᱟᱱ ᱤᱱᱟᱹ ᱚᱠᱛᱚ ᱟᱢ ᱡᱩᱫᱤ ᱵᱟᱭᱨᱮ ᱨᱮ ᱢᱮᱱᱟᱜ ᱢᱮᱭᱟ ᱦᱚᱭᱛᱳ ᱚᱱᱟ ᱥᱩᱨ ᱥᱩᱯᱩᱨ ᱚᱲᱟᱜ ᱠᱚ ᱥᱮ ᱪᱮᱫ ᱦᱚᱸ ᱵᱟᱹᱱᱩᱜ ᱢᱮᱭᱟ ᱟᱠᱟᱨᱮ ᱢᱮᱱᱟᱜ ᱢᱮᱭᱟ ᱢᱤᱫᱴᱟᱝ ᱦᱚᱭ ᱫᱟᱜ ᱞᱮᱱᱠᱷᱟᱱ ᱫᱟᱨᱮ ᱱᱟᱹᱲᱤ ᱥᱮ ᱫᱟᱨᱮ ᱠᱚ ᱦᱚᱭᱛᱮ ᱞᱮᱣᱮᱫ ᱪᱟᱵᱟ ᱠᱚᱜᱼᱟ ᱢᱮᱱᱠᱷᱟᱱ ᱨᱟᱹᱯᱩᱫ ᱦᱚᱸ ᱫᱟᱲᱮᱭᱟᱜᱼᱟ ᱤᱱᱟᱹ ᱚᱠᱛᱚ ᱡᱩᱫᱤ ᱟᱢ ᱚᱲᱟᱜ ᱨᱮ ᱵᱟᱹᱱᱩᱜ ᱢᱮᱭᱟ ᱥᱮ ᱵᱟᱭᱨᱮ ᱥᱮᱜ ᱨᱮ ᱠᱳᱱᱳ ᱟᱢᱟᱜ ᱡᱤᱭᱚᱱ ᱴᱟᱜ ᱡᱤᱵᱚᱱ ᱴᱟᱜ ᱨᱩᱠᱷᱭᱟᱹ ᱞᱟᱹᱜᱤᱫ ᱪᱮᱫ ᱛᱮᱜ ᱵᱟᱹᱱᱩᱜᱼᱟ ᱩᱱᱫᱚ ᱟᱢ ᱚᱱᱟ ᱦᱚᱭ ᱫᱟᱜ ᱛᱮ ᱟᱢᱟᱜ ᱡᱤᱭᱚᱱ ᱱᱟᱥᱟᱣ ᱫᱟᱲᱮᱭᱟᱜᱼᱟ ᱢᱮᱱᱠᱷᱟᱱ ᱚᱱᱟ ᱠᱚ ᱨᱩᱠᱷᱤᱭᱟᱹ ᱞᱟᱹᱜᱤᱫ ᱱᱤᱡᱮ ᱥᱚᱱᱛᱚᱨ ᱫᱚᱦᱚ ᱛᱟᱦᱮᱸ ᱫᱚᱨᱠᱟᱨ ᱡᱮ ᱦᱚᱭ ᱫᱟᱜ ᱫᱤᱱ ᱫᱚ ᱵᱟᱭᱨᱮ ᱫᱚ ᱟᱨᱠᱤ ᱨᱤᱢᱤᱞ ᱠᱚ ᱧᱮᱞ ᱵᱟᱲᱟ ᱠᱟᱛᱮ ᱜᱮ ᱠᱟᱹᱢᱤ ᱠᱚ ᱩᱰᱩᱝ ᱞᱟᱹᱠᱛᱤ ᱟᱨ ᱦᱚᱭ ᱫᱟᱜ ᱨᱤᱢᱤᱞ ᱧᱮᱞ ᱛᱮᱜᱮ ᱚᱲᱟᱜ ᱫᱚ ᱞᱚᱜᱚᱱ ᱞᱚᱜᱚᱱ ᱵᱚᱞᱚ ᱞᱟᱹᱠᱛᱤ ᱚᱱᱟᱜᱮ ᱨᱩᱠᱷᱤᱭᱟᱹ ᱞᱟᱹᱜᱤᱫ ᱫᱩᱨᱤᱵ ᱡᱤᱱᱤᱥ ᱠᱚᱦᱚᱸ ᱦᱚᱭ ᱫᱟᱜ ᱨᱮᱫᱚ ᱫᱚᱦᱚ ᱵᱟᱝ ᱜᱟᱱᱚᱜᱼᱟ ᱩᱱᱠᱩ ᱞᱟᱹᱜᱤᱫ ᱦᱚᱸ ᱚᱲᱟᱜ ᱫᱩᱣᱟᱹᱨ ᱵᱮᱵᱚᱥᱛᱷᱟ ᱟᱠᱚ ᱦᱩᱭᱩᱜᱼᱟ ᱟᱨ ᱫᱚᱦᱚᱣᱟᱱ ᱦᱩᱭᱩᱜᱼᱟ ᱦᱚᱭ ᱫᱟᱜ ᱛᱮᱫᱚ ᱥᱟᱱᱟᱢ ᱞᱮᱠᱟᱱ ᱡᱤᱵᱽᱼᱡᱤᱭᱟᱹᱞᱤ ᱢᱟᱹᱱᱢᱤ ᱚᱲᱟᱜ ᱨᱮᱱᱟᱜ ᱡᱤᱱᱤᱥ ᱯᱟᱹᱛᱤ ᱡᱚᱛᱚᱱᱟᱜ ᱜᱮᱢ ᱱᱚᱥᱴᱚᱭᱟ ᱚᱠᱟ ᱡᱤᱱᱤᱥ ᱦᱚᱸ ᱵᱟᱹᱲᱛᱤ ᱫᱚ ᱵᱟᱝ ᱵᱮᱥᱟ ᱡᱷᱚᱛᱚ ᱜᱮ ᱚᱱᱟ ᱨᱮᱱᱟᱜ ᱥᱤᱢᱟᱹ ᱫᱚ ᱛᱟᱦᱮᱱᱟ